ᱤᱧᱟᱹᱜ ᱦᱚᱲᱢᱚ ᱥᱟᱶᱟᱨ ᱵᱤᱢᱟ ᱢᱮᱱᱟᱜᱼᱟ ᱤᱧ ᱞᱟᱹᱜᱤᱫ ᱦᱚᱸ ᱚᱲᱟᱜ ᱦᱚᱲ ᱞᱟᱹᱜᱤᱫ ᱦᱚᱸ ᱱᱚᱣᱟ ᱵᱤᱢᱟ ᱵᱮᱣᱦᱟᱨ ᱜᱟᱱᱚᱜ ᱟ ᱡᱮᱢᱚᱱ ᱥᱟᱥᱛᱚ ᱥᱟᱛᱷᱤ ᱠᱟᱨᱰ